ᱤᱧᱟᱹᱜ ᱠᱩᱥᱤ ᱯᱚᱛᱚᱵ ᱫᱚ ᱩᱱᱠᱩ ᱡᱟᱦᱟᱸᱭ ᱚᱞᱟᱠᱟᱱ ᱪᱮᱛᱟᱱ ᱨᱮ ᱚᱱᱚᱬᱦᱮ ᱵᱟᱝᱠᱷᱟᱱ ᱠᱟᱹᱦᱱᱤ ᱚᱱᱟ ᱠᱚ ᱢᱩᱫᱽᱨᱮ ᱤᱧᱟᱹᱜ ᱠᱩᱥᱤ ᱯᱚᱛᱚᱵ ᱫᱚ ᱦᱩᱭᱩᱜ ᱠᱟᱱᱟ ᱵᱤᱸᱫᱩᱼᱪᱟᱸᱫᱟᱱ ᱵᱤᱸᱫᱩᱼᱪᱟᱸᱫᱟᱱ ᱨᱮ ᱡᱟᱦᱟᱸ ᱵᱤᱸᱫᱩ ᱟᱨ ᱪᱟᱸᱫᱟᱱ ᱵᱤᱸᱫᱩᱼᱪᱟᱸᱫᱟᱱ ᱠᱷᱮᱞᱳᱰ ᱯᱩᱛᱷᱤ ᱨᱮ ᱡᱟᱦᱟᱸ ᱵᱤᱸᱫᱩ ᱟᱨ ᱪᱟᱸᱫᱟᱱᱟᱜ ᱡᱟᱦᱟᱸ ᱫᱩᱞᱟᱹᱲ ᱥᱟᱹᱜᱟᱹᱭ ᱟᱹᱰᱤ ᱵᱷᱟᱹᱜᱤ ᱥᱟᱺᱦᱤᱡ ᱚᱞᱜᱩᱨᱩ ᱯᱚᱱᱰᱤᱛ ᱨᱚᱜᱷᱩᱱᱟᱛᱷ ᱢᱩᱨᱢᱩ ᱜᱟᱵᱟᱱ ᱠᱟᱫᱟᱭ ᱡᱟᱦᱟᱸ ᱡᱮ ᱢᱚᱱᱮ ᱨᱮ ᱟᱹᱠᱤᱱᱟᱜ ᱫᱩᱞᱟᱹᱲ ᱥᱟᱹᱜᱟᱹᱭ ᱨᱮᱭᱟᱜ ᱡᱟᱦᱟᱸ ᱜᱟᱹᱦᱤᱨ ᱟᱹᱰᱤ ᱱᱤᱥᱴᱟᱹ ᱯᱩᱥᱴᱟᱹᱣ ᱥᱟᱺᱦᱤᱡ ᱮ ᱜᱟᱵᱟᱱ ᱠᱟᱫᱟ ᱚᱱᱟ ᱯᱚᱛᱚᱵ ᱨᱮᱭᱟᱜ ᱢᱤᱫᱴᱤᱡ ᱥᱮᱨᱮᱧ ᱡᱟᱦᱟᱸ ᱪᱮ ᱤᱧᱟᱹᱜ ᱢᱚᱱᱮᱨᱮ ᱛᱟᱨᱠᱳᱜᱼᱟ ᱮᱠᱞᱟ ᱛᱚᱠᱞᱟ ᱨᱮ ᱥᱤᱵᱤᱞᱟᱢᱟᱹᱧ ᱜᱟᱛᱮ ᱥᱤᱵᱤᱞᱟᱢᱟᱹᱧ ᱚᱛ ᱢᱩᱪᱟᱹᱫ ᱜᱟᱛᱮ ᱥᱮᱨᱢᱟ ᱢᱩᱪᱟᱹᱫ ᱥᱤᱵᱤᱞᱟᱢᱟᱹᱧ ᱜᱟᱛᱮ ᱥᱤᱵᱤᱞᱟᱢᱟᱹᱧ ᱚᱛ ᱢᱩᱪᱟᱹᱫ ᱜᱟᱛᱮ ᱥᱮᱨᱢᱟ ᱢᱩᱪᱟᱹᱫ ᱟᱨᱦᱚᱸ ᱚᱱᱠᱟ ᱟᱨᱦᱚᱸ ᱮᱴᱟᱜ ᱥᱮᱫ ᱠᱷᱚᱸᱫ ᱢᱮᱱᱟᱜ ᱟᱠᱟᱫ ᱜᱮᱭᱟ ᱟᱫᱚ ᱚᱱᱟ ᱡᱟᱦᱟᱸ ᱱᱚᱣᱟ ᱵᱤᱸᱫᱩᱼᱪᱟᱸᱫᱟᱱ ᱯᱚᱛᱚᱵ ᱨᱮ ᱡᱟᱦᱟᱸ ᱡᱟᱦᱟᱸ ᱦᱩᱫᱤᱥ ᱛᱮ ᱟᱡ ᱮ ᱚᱞ ᱠᱟᱫᱟ ᱚᱸᱰᱮ ᱠᱷᱚᱱ ᱵᱟᱲᱟᱭᱚᱜᱼᱟ ᱡᱮ ᱟᱹᱠᱤᱱᱟᱜ ᱡᱟᱦᱟᱸ ᱵᱤᱸᱫᱩᱼᱪᱟᱸᱫᱟᱱ ᱛᱟᱹᱠᱤᱱᱟᱜ ᱡᱟᱦᱟᱸ ᱥᱟᱺᱜᱟᱹᱭ ᱚᱱᱟ ᱠᱷᱮᱞᱳᱰ ᱯᱩᱛᱷᱤ ᱠᱷᱚᱱ ᱟᱹᱰᱤ ᱜᱟᱹᱦᱤᱨ ᱥᱟᱺᱦᱤᱡ ᱯᱩᱥᱴᱟᱹᱣ ᱥᱟᱺᱦᱤᱡ ᱵᱟᱲᱟᱭᱚᱜᱼᱟ

ᱟᱥᱚᱠᱟᱭᱛᱮ ᱤᱧ ᱡᱚᱛᱚᱠᱷᱚᱱ ᱡᱟᱦᱟᱸ ᱛᱤᱱᱟᱹᱜ ᱜᱮ ᱯᱟᱹᱨᱥᱤ ᱢᱮᱱᱟᱜ ᱟᱠᱟᱫ ᱡᱚᱛᱚ ᱯᱟᱹᱨᱥᱤ ᱠᱷᱚᱱ ᱤᱧᱫᱚ ᱤᱧᱟᱹᱜ ᱡᱟᱱᱟᱢ ᱯᱟᱹᱨᱥᱤ ᱥᱟᱱᱛᱟᱲᱤ ᱯᱟᱹᱨᱥᱤ ᱪᱤᱠᱤ ᱫᱚ ᱚᱞᱪᱤᱠᱤᱧ ᱠᱩᱥᱤᱭᱟᱜᱼᱟ